ᱴᱤᱵᱷᱤ ᱥᱤᱱᱟᱹᱢ ᱢᱮᱱᱟᱜ ᱜᱮᱭᱟ ᱢᱮᱱᱠᱷᱟᱱ ᱱᱤᱛᱚᱜ ᱤᱭᱩᱴᱩᱵ ᱠᱚᱨᱮ ᱢᱮᱱᱠᱷᱟᱱ ᱦᱚᱲᱟᱜ ᱜᱮ ᱤᱧᱫᱩᱧ ᱠᱩᱥᱤᱭᱟᱜᱼᱟ ᱟᱨ ᱦᱚᱲᱟᱜ ᱜᱤᱧ ᱧᱮᱞᱟ ᱦᱚᱲᱟᱜ ᱜᱤᱧ ᱠᱩᱥᱤᱭᱟᱜᱼᱟ ᱫᱤᱠᱩᱣᱟᱜ ᱥᱤᱨᱭᱟᱞ ᱢᱮᱱᱟᱜ ᱜᱮᱭᱟ ᱢᱮᱱᱠᱷᱟᱱ ᱟᱲᱟᱜ ᱜᱮᱭᱟ ᱠᱚ ᱫᱤᱠᱩᱣᱟᱜ ᱦᱚᱸ ᱴᱤᱵᱷᱤ ᱨᱮ ᱢᱮᱱᱠᱷᱟᱱ ᱪᱟᱨ ᱵᱟᱡᱮ ᱪᱷᱚᱭ ᱵᱟᱡᱮ ᱟᱹᱰᱤ ᱫᱤᱱ ᱫᱚ ᱨᱮᱰᱤᱭᱳ ᱛᱟᱦᱮᱸ ᱠᱟᱱᱟ ᱨᱮᱰᱤᱭᱳ ᱨᱮᱠᱚ ᱟᱲᱟᱜ ᱮᱜ ᱠᱟᱱ ᱛᱟᱦᱮᱱᱟ ᱱᱮᱛᱟᱨ ᱫᱚ ᱫᱤᱠᱩᱣᱟᱜ ᱴᱤᱵᱷᱤ ᱠᱚᱨᱮ ᱫᱚ ᱴᱤᱵᱷᱤ ᱵᱟᱹᱱᱩᱜ ᱛᱟᱞᱮ ᱛᱮ ᱴᱤᱵᱷᱤ ᱨᱮ ᱟᱲᱟᱜ ᱫᱟᱠᱚ ᱥᱮ ᱵᱟᱠᱚ ᱟᱲᱟᱜ ᱫᱟ ᱱᱚᱣᱟ ᱫᱚ ᱵᱟᱹᱧ ᱞᱟᱹᱭ ᱫᱟᱲᱮᱭᱟᱜᱼᱟ ᱠᱤᱱᱛᱩ ᱱᱤᱛᱚᱜ ᱦᱚᱲᱟᱜ ᱢᱳᱵᱟᱭᱤᱞ ᱱᱤᱛᱚᱜ ᱦᱩᱭ ᱠᱟᱱ ᱠᱷᱟᱱ ᱢᱳᱵᱟᱭᱤᱞ ᱤᱭᱩᱴᱩᱵᱽ ᱠᱚᱨᱮᱜ ᱦᱚᱲᱟᱜ ᱜᱮᱞᱮ ᱧᱮᱞ ᱵᱟᱲᱟᱭᱫᱟ ᱟᱨ ᱦᱚᱲᱟᱜ ᱜᱮᱞᱮ ᱟᱸᱡᱚᱢ ᱵᱟᱲᱟᱭ ᱮᱫᱟ ᱵᱟᱠᱷᱟᱡ ᱫᱚ ᱩᱱᱟᱹᱜ ᱫᱚ ᱵᱟᱹᱧ ᱵᱟᱲᱟᱭᱟ ᱵᱟᱹᱧ ᱞᱟᱹᱭ ᱫᱟᱲᱮᱭᱟᱜᱼᱟ ᱢᱮᱱᱠᱷᱟᱱ ᱤᱧ ᱫᱚ ᱦᱚᱲᱟᱜ ᱜᱤᱧ ᱠᱩᱥᱤᱭᱟᱜᱼᱟ ᱢᱟᱱᱮ ᱦᱚᱲᱟᱜ ᱠᱷᱚᱵᱚᱨ ᱮᱱᱮᱡ ᱵᱟᱦᱟ ᱥᱚᱦᱨᱟᱭ ᱫᱚᱝ ᱞᱟᱜᱽᱬᱮ ᱱᱤᱭᱟᱹ ᱠᱚᱜᱮ ᱧᱮᱞ ᱵᱟᱲᱟᱭᱟ ᱤᱭᱩᱴᱩᱵᱽ ᱠᱷᱚᱡ ᱮᱴᱟᱜᱼᱟᱜ ᱫᱚ ᱵᱟᱹᱧ ᱧᱮᱞ ᱵᱟᱲᱟᱭᱟ